ᱟᱞᱮ ᱱᱚᱣᱟ ᱴᱚᱴᱷᱟ ᱨᱮᱫᱚ ᱵᱞᱚᱠ ᱦᱟᱥᱯᱟᱛᱟᱞ ᱦᱮᱱᱟᱜᱼᱟ ᱚᱸᱰᱮ ᱜᱮ ᱯᱚᱥᱩ ᱪᱤᱠᱤᱛᱥᱚᱠ ᱯᱚᱥᱩ ᱰᱟᱠᱛᱟᱨ ᱢᱮᱱᱟᱜ ᱠᱚᱣᱟ ᱟᱞᱮ ᱱᱚᱣᱟ ᱴᱚᱴᱷᱟ ᱨᱮ ᱡᱟᱦᱟᱸ ᱛᱤᱱᱟᱹᱜ ᱜᱮ ᱜᱟᱹᱭ ᱠᱚ ᱢᱮᱨᱚᱢ ᱠᱚ ᱵᱷᱤᱲᱤ ᱠᱚ ᱥᱤᱢ ᱥᱩᱠᱨᱤ ᱡᱟᱦᱟᱸ ᱜᱮᱠᱚ ᱨᱩᱣᱟᱹᱜ ᱟᱠᱚ ᱟᱞᱮ ᱫᱚ ᱵᱞᱚᱠ ᱦᱟᱥᱯᱟᱛᱟᱞ ᱯᱚᱥᱩ ᱰᱟᱠᱛᱟᱨ ᱴᱷᱮᱱ ᱞᱮ ᱧᱮᱞ ᱦᱚᱪᱚ ᱠᱚᱣᱟ ᱟᱨ ᱥᱚᱢᱚᱭ ᱨᱮᱫᱚ ᱚᱸᱰᱮ ᱞᱮ ᱤᱫᱤ ᱠᱚᱣᱟ ᱟᱨ ᱡᱟᱦᱟᱸ ᱛᱤᱥ ᱠᱚᱨᱮ ᱫᱚ ᱰᱟᱠᱴᱟᱨ ᱠᱚᱦᱚᱸ ᱟᱛᱳ ᱛᱮᱠᱚ ᱦᱤᱡᱩᱜᱼᱟ ᱦᱮᱡ ᱠᱟᱛᱮᱫ ᱨᱟᱱ ᱠᱚ ᱵᱷᱮᱠᱥᱤᱱ ᱠᱚᱠᱚ ᱞᱟᱜᱟᱣ ᱠᱚᱣᱟ ᱨᱟᱱ ᱠᱚ ᱮᱢ ᱦᱚᱴᱚ ᱵᱟᱲᱟ ᱠᱟᱛᱮᱫ ᱠᱚ ᱪᱟᱞᱟᱜᱼᱟ ᱟᱨᱦᱚᱸ ᱟᱛᱳ ᱴᱚᱞᱟ ᱨᱮᱦᱚᱸ ᱱᱚᱝᱠᱟ ᱦᱚᱲᱠᱚ ᱦᱮᱱᱟᱜ ᱠᱚᱣᱟ ᱢᱮᱨᱚᱢᱟᱜ ᱵᱷᱤᱲᱤᱭᱟᱜ ᱵᱟᱝ ᱰᱟᱝᱨᱟ ᱠᱚᱣᱟᱜ ᱡᱟᱦᱟᱸᱜᱮ ᱠᱷᱩᱨᱟᱹᱜ ᱟᱠᱚ ᱢᱮᱨᱚᱢ ᱠᱚ ᱵᱚᱦᱚᱜ ᱟᱹᱪᱩᱨᱚᱜ ᱛᱟᱠᱚᱣᱟ ᱥᱤᱢ ᱠᱚᱠᱚ ᱴᱩᱱᱠᱤᱜ ᱟᱠᱚ ᱚᱱᱟ ᱠᱚᱨᱮᱱᱟᱜ ᱨᱟᱱ ᱠᱚᱦᱚᱸ ᱟᱛᱳ ᱴᱚᱞᱟᱨᱮ ᱨᱟᱱ ᱨᱮᱦᱮᱫ ᱥᱮᱸᱫᱮᱛ ᱛᱮᱦᱚᱸ ᱠᱚ ᱨᱟᱱ ᱠᱚᱣᱟ ᱟᱨ ᱚᱱᱟ ᱛᱮᱦᱚᱸ ᱠᱚ ᱵᱮᱥᱚᱜ ᱜᱮᱭᱟ ᱟᱨᱠᱚ ᱵᱮᱥᱚᱜ ᱠᱟᱱᱟ ᱟᱞᱮ ᱫᱚ ᱰᱟᱝᱨᱤ ᱠᱟᱰᱟ ᱥᱮ ᱢᱤᱦᱩ ᱢᱮᱨᱚᱢ ᱠᱚ ᱞᱟᱹᱜᱤᱫ ᱛᱮᱫᱚ ᱵᱞᱚᱠ ᱰᱟᱠᱛᱟᱨ ᱠᱚᱴᱷᱮᱱ ᱫᱚ ᱥᱚᱨᱠᱟᱨᱤ ᱠᱟᱱᱟ ᱚᱱᱟᱛᱮ ᱴᱟᱠᱟ ᱯᱩᱭᱥᱟᱹ ᱫᱚ ᱵᱟᱭ ᱞᱟᱜᱟᱜ ᱛᱟᱞᱮᱭᱟ ᱟᱨ ᱟᱛᱳ ᱴᱚᱞᱟ ᱨᱮᱦᱚᱸ ᱡᱟᱦᱟᱸ ᱜᱮ ᱨᱮᱦᱮᱫ ᱥᱮᱸᱫᱮᱛ ᱛᱟᱲᱟᱣ ᱟᱹᱜᱩ ᱠᱟᱛᱮᱫ ᱨᱟᱱ ᱠᱚ ᱮᱢᱟᱣ ᱠᱚᱣᱟ ᱚᱱᱟ ᱨᱮᱦᱚᱸ ᱴᱟᱠᱟ ᱯᱩᱭᱥᱟᱹ ᱠᱚᱫᱚ ᱵᱟᱭ ᱞᱟᱜᱟᱜ ᱛᱟᱞᱮᱭᱟ ᱟᱨ ᱤᱱᱟᱹ ᱠᱚᱛᱮ ᱜᱮ ᱟᱞᱮ ᱨᱮᱱ ᱰᱟᱝᱨᱤ ᱠᱟᱰᱟ ᱢᱤᱭᱦᱩ ᱢᱮᱨᱚᱢ ᱠᱚᱠᱚ ᱱᱟᱯᱟᱭᱚᱜ ᱠᱟᱱᱟ